ᱦᱮᱸ ᱯᱞᱟᱥᱴᱤᱠ ᱫᱚ ᱟᱵᱚᱣᱟᱜ ᱦᱟᱥᱟ ᱠᱷᱮᱛᱨᱮ ᱟ ᱰᱤᱜᱮ ᱵᱟ ᱲᱤᱡ ᱚᱨᱥᱚᱝ ᱠᱟᱱᱟ ᱠᱟᱨᱚᱱ ᱯᱞᱟᱥᱴᱤᱠ ᱦᱚᱛᱮᱛᱮ ᱢᱟᱱᱮ ᱡᱚᱢᱤ ᱡᱟᱭᱜᱟ ᱨᱮᱱᱟᱜ ᱩᱨᱵᱚᱨᱚᱛᱟ ᱵᱟᱭ ᱟ ᱜᱩ ᱫᱟᱲᱮᱭᱟᱜᱼᱟ ᱚᱱᱟ ᱫᱚ ᱥᱮᱭᱟᱜ ᱡᱤᱱᱤᱥ ᱫᱚ ᱵᱟᱝ ᱠᱟᱱᱟ ᱚᱱᱟ ᱚᱱᱟ ᱠᱷᱟ ᱛᱤᱨ ᱢᱟᱱᱮ ᱪᱟᱥ ᱟᱵᱟᱫᱽ ᱦᱚᱸ ᱵᱟᱝ ᱦᱩᱭᱩᱜᱼᱟ ᱡᱩᱫᱤ ᱯᱞᱟᱥᱴᱤᱠ ᱛᱟᱦᱮᱸᱱᱟ ᱚᱱᱟ ᱠᱚᱨᱮ ᱟᱵᱚᱣᱟᱜ ᱡᱟᱦᱟᱸ ᱪᱟᱨᱟ ᱜᱟᱪᱷ ᱠᱚ ᱚᱱᱟ ᱠᱚ ᱵᱟᱝ ᱴᱷᱤᱠ ᱢᱚᱛᱚ ᱚᱠᱥᱤᱡᱮ ᱠᱟᱨᱵᱚᱱᱰᱟᱭ ᱚᱠᱥᱟᱭᱤᱰ ᱠᱚ ᱵᱟᱭ ᱧᱟᱢᱟ ᱚᱱᱟ ᱠᱷᱟ ᱛᱤᱨ ᱛᱮ ᱟ ᱰᱤ ᱜᱮ ᱵᱟ ᱲᱤᱡ ᱜᱮᱭᱟ ᱚᱱᱟ ᱠᱷᱟ ᱛᱤᱨ ᱵᱟ ᱲᱤᱡ ᱧᱚᱜ ᱜᱮᱭᱟ ᱟᱨ ᱚᱱᱟ ᱯᱞᱟᱥᱴᱤᱠ ᱠᱚ ᱥᱮᱭᱟᱜ ᱫᱚ ᱵᱟᱭ ᱵᱟᱰᱟᱭ ᱠᱷᱟ ᱛᱤᱨ ᱛᱮ ᱡᱟᱦᱟᱸᱱᱟᱜ ᱠᱚᱨᱮ ᱫᱚᱦᱚ ᱞᱮᱠᱷᱟᱱ ᱚᱱᱟᱨᱮᱱ ᱡᱩᱫᱤ ᱡᱟᱦᱟᱸᱱᱟᱜ ᱫᱟᱜ ᱡᱚᱢᱟᱣ ᱫᱟᱲᱮᱭᱟᱜ ᱟ ᱡᱚᱢᱟᱣ ᱠᱟᱛᱮᱫ ᱚᱸᱰᱮ ᱮᱴᱟᱜ ᱡᱤᱵᱟᱱᱩ ᱦᱚᱸᱠᱚ ᱛᱮᱭᱟᱨ ᱫᱟᱲᱮᱭᱟᱜ ᱟ ᱚᱱᱟ ᱠᱷᱟᱹᱛᱤᱨ ᱛᱮ ᱢᱤᱜᱴᱟᱱ ᱵᱟᱲᱤᱡ ᱚᱨᱥᱚᱝ ᱢᱮᱱᱟᱜᱼᱟ ᱚᱱᱟ ᱨᱮ ᱟᱨ ᱦᱚᱸ ᱟᱭᱢᱟ ᱟᱭᱢᱟ ᱜᱮ ᱢᱮᱱᱟᱜᱼᱟ ᱚᱱᱟ ᱠᱚᱫᱚ ᱩᱱᱟᱹᱜ ᱵᱟᱹᱧ ᱞᱟᱹᱭ ᱮᱫᱟ